ᱤᱧᱟᱹᱜ ᱚᱲᱟᱜ ᱠᱩᱰᱟᱹᱢ ᱥᱮ ᱵᱟᱜᱟᱱ ᱥᱮᱫ ᱨᱮ ᱪᱮᱬᱮ ᱠᱚ ᱨᱤᱡᱷᱟᱹᱣ ᱞᱟᱹᱜᱤᱫ ᱦᱳᱲᱳ ᱪᱟᱣᱞᱮ ᱜᱩᱦᱩᱢ ᱮᱢᱟᱱ ᱡᱚᱢᱟᱜ ᱤᱧ ᱫᱚᱦᱚ ᱠᱟᱜᱼᱟ ᱚᱱᱟ ᱡᱚᱢᱟᱜ ᱠᱚ ᱯᱟᱱᱛᱮ ᱯᱟᱱᱛᱮ ᱛᱮ ᱚᱸᱰᱮ ᱠᱚ ᱥᱚᱦᱚᱨ ᱥᱮᱴᱮᱨ ᱠᱚᱜᱼᱟ ᱟᱨ ᱨᱮᱸᱜᱮᱡ ᱢᱮᱴᱟᱣ ᱞᱟᱹᱜᱤᱫ ᱡᱚᱢ ᱠᱚ ᱮᱛᱚᱦᱚᱵᱟ ᱚᱱᱠᱟ ᱜᱮ ᱤᱧ ᱫᱚ ᱫᱤᱱᱟᱹᱢ ᱫᱤᱱ ᱩᱱᱠᱩ ᱪᱮᱬᱮ ᱠᱚ ᱞᱟᱹᱜᱤᱫ ᱡᱚᱢᱟᱜ ᱤᱧ ᱫᱚᱦᱚ ᱠᱟᱜᱼᱟ ᱱᱚᱜᱼᱚᱭ ᱱᱚᱝᱠᱟ ᱛᱟᱞᱟ ᱛᱮ ᱩᱱᱠᱩ ᱪᱮᱬᱮ ᱠᱩᱧ ᱨᱤᱡᱷᱟᱹᱣ ᱠᱚᱣᱟ ᱟᱨ ᱪᱮᱬᱮ ᱠᱚ ᱞᱟᱹᱜᱤᱫ ᱡᱚᱢᱟᱜ ᱟᱨ ᱫᱟᱜ ᱦᱚᱹᱧ ᱫᱚᱦᱚ ᱠᱟᱜᱼᱟ ᱪᱮᱫᱟᱜ ᱥᱮ ᱫᱟᱜ ᱠᱚ ᱛᱮᱛᱟᱝ ᱞᱮᱠᱚ ᱠᱷᱟᱱ ᱚᱸᱰᱮᱧ ᱫᱚᱦᱚ ᱟᱠᱟᱫ ᱴᱷᱤᱞᱤ ᱨᱮ ᱫᱟᱜ ᱧᱩ ᱠᱟᱛᱮ ᱛᱮᱛᱟᱝ ᱠᱚ ᱢᱮᱴᱟᱣ ᱛᱟᱠᱚᱣᱟ ᱟᱨ ᱡᱚᱢ ᱯᱚᱨᱮ ᱫᱚ ᱫᱟᱜ ᱧᱩ ᱟᱹᱰᱤ ᱞᱟᱹᱠᱛᱤᱭᱟᱱᱟ